ᱤᱧ ᱨᱮᱱ ᱵᱩᱦᱤᱱ ᱥᱮ ᱦᱚᱯᱚᱱ ᱮᱨᱟ ᱥᱮ ᱢᱤᱫᱴᱮᱱ ᱛᱤᱨᱞᱟᱹ ᱞᱟᱯᱷᱟᱝ ᱛᱚᱠᱠᱚ ᱥᱮᱪᱮᱫᱚᱜ ᱯᱩᱨᱟᱹᱣ ᱤᱧ ᱠᱷᱚᱡᱽᱼᱟ ᱪᱮᱫᱟᱜ ᱥᱮ ᱛᱤᱨᱞᱟᱹ ᱠᱚᱫᱚ ᱟᱠᱚᱣᱟᱜ ᱜᱷᱟᱨᱚᱸᱡᱽ ᱥᱟᱢᱲᱟᱣ ᱞᱟᱹᱜᱤᱫ ᱥᱮᱪᱮᱫᱚᱜ ᱞᱟᱹᱠᱛᱤ ᱢᱮᱱᱟᱜ ᱛᱟᱠᱚᱣᱟ ᱟᱠᱚ ᱛᱤᱱᱟᱹᱜ ᱜᱟᱱ ᱥᱮᱪᱮᱫᱚᱜ ᱢᱟᱫᱽᱫᱷᱚᱢ ᱛᱮ ᱟᱹᱠᱤᱞ ᱠᱚ ᱟᱨᱡᱟᱣᱟ ᱚᱱᱠᱟᱜᱮ ᱟᱠᱚᱣᱟᱜ ᱜᱷᱟᱨᱚᱸᱡᱽ ᱥᱟᱢᱲᱟᱣ ᱛᱮ ᱥᱩᱵᱤᱫᱷᱟ ᱛᱟᱠᱚᱣᱟ ᱟᱵᱚ ᱵᱚᱱ ᱵᱟᱲᱟᱭᱟ ᱜᱤᱫᱽᱨᱟᱹ ᱠᱚ ᱡᱟᱦᱟᱸᱭ ᱫᱚ ᱫᱤᱥᱚᱢ ᱨᱮᱱ ᱟᱜᱟᱢ ᱥᱮ ᱵᱷᱚᱵᱤᱥᱥᱚᱛ ᱠᱟᱱᱟ ᱠᱚ ᱱᱩᱠᱩ ᱠᱚᱫᱚ ᱛᱤᱨᱞᱟᱹ ᱠᱚᱴᱷᱮᱱ ᱜᱮ ᱠᱚ ᱦᱟᱨᱟ ᱵᱩᱨᱩᱜᱼᱟ ᱟᱨ ᱱᱩᱠᱩ ᱡᱟᱦᱟᱸ ᱞᱮᱠᱟ ᱠᱚ ᱦᱟᱨᱟᱼᱵᱩᱨᱩ ᱠᱚᱣᱟ ᱚᱱᱠᱟ ᱜᱮ ᱜᱤᱫᱽᱨᱟᱹ ᱠᱚᱦᱚᱸ ᱟᱜᱟᱢ ᱨᱮ ᱦᱚᱲ ᱠᱚ ᱞᱮᱠᱟ ᱦᱚᱲ ᱠᱚ ᱛᱮᱭᱟᱨᱚᱜᱼᱟ ᱚᱱᱟ ᱞᱟᱹᱜᱤᱫ ᱢᱚᱱᱮᱭᱟᱹᱧ ᱛᱤᱨᱞᱟᱹ ᱠᱚᱫᱚ ᱟᱹᱰᱤ ᱞᱟᱯᱷᱟᱝ ᱛᱚᱠᱠᱚ ᱥᱮᱪᱮᱫᱚᱜ ᱞᱟᱹᱠᱛᱤ ᱠᱟᱱ ᱛᱟᱠᱚᱣᱟ ᱛᱤᱨᱞᱟᱹ ᱠᱚᱣᱟᱜ ᱥᱮᱪᱮᱫᱚᱜ ᱞᱟᱹᱜᱤᱫ ᱟᱹᱰᱤ ᱟᱱᱟᱴ ᱛᱮᱭᱟᱨᱚᱜ ᱜᱮᱭᱟ ᱠᱟᱨᱚᱱ ᱛᱤᱨᱞᱟᱹ ᱠᱚᱫᱚ ᱚᱲᱟᱜ ᱥᱚᱝᱥᱟᱨ ᱥᱮ ᱠᱟᱹᱴᱤᱡ ᱠᱷᱚᱱ ᱜᱮ ᱠᱟᱹᱢᱤ ᱨᱮ ᱵᱚᱱ ᱵᱮᱥᱛᱚ ᱠᱚᱣᱟ ᱟᱨ ᱚᱱᱟ ᱦᱚᱛᱮᱫ ᱛᱮ ᱟᱠᱚᱣᱟᱜ ᱥᱮᱪᱮᱫᱚᱜ ᱨᱮᱭᱟᱜ ᱡᱟᱦᱟᱸ ᱛᱟᱲᱟᱢ ᱰᱟᱦᱟᱨ ᱟᱹᱰᱤ ᱵᱟᱫᱷᱟ ᱵᱤᱜᱷᱱᱱᱚᱭ ᱧᱟᱢᱼᱟ ᱚᱱᱟᱛᱮ ᱤᱧ ᱢᱚᱱᱮᱭᱟ ᱡᱮ ᱛᱤᱨᱞᱟᱹ ᱠᱚ ᱞᱟᱹᱜᱤᱫ ᱡᱩᱫᱤ ᱚᱱᱠᱟ ᱦᱳᱥᱴᱮᱞ ᱵᱮᱵᱚᱥᱛᱷᱟ ᱢᱟᱫᱽᱫᱷᱚᱢ ᱛᱮ ᱩᱱᱠᱩ ᱵᱚᱱ ᱥᱮᱪᱮᱫ ᱫᱟᱲᱮ ᱟᱠᱚᱣᱟ ᱛᱟᱦᱞᱮ ᱠᱷᱟᱱ ᱥᱮᱪᱮᱫᱚᱜ ᱰᱟᱦᱟᱨ ᱫᱚ ᱟᱹᱰᱤᱜᱮ ᱢᱟᱨᱥᱟᱞᱚᱜᱼᱟ